ᱟᱢ ᱫᱚ ᱚᱠᱚᱭᱴᱟᱜ ᱪᱚ

ᱦᱮᱸ ᱦᱮᱸ ᱤᱧ ᱫᱷᱤᱨᱮᱱ ᱠᱟᱱ ᱜᱤᱭᱟᱹᱧ ᱦᱮᱸ ᱵᱚᱞ ᱠᱚᱞᱮ ᱜᱟᱛᱮᱜ ᱜᱮᱭᱟᱞᱮ ᱟᱞᱮᱥᱮᱫ ᱫᱚ ᱜᱟᱛᱮᱜ ᱠᱷᱟᱱ ᱫᱚ ᱯᱷᱩᱴᱵᱚᱞ ᱠᱚ ᱜᱟᱛᱮᱜᱼᱟ ᱟᱫᱚ ᱵᱚᱞᱮ ᱜᱟᱛᱮ ᱫᱚ ᱟᱭᱢᱟ ᱠᱚ ᱜᱟᱛᱮᱜᱼᱟ ᱟᱫᱚ ᱡᱟᱹᱥᱛᱤ ᱫᱚ ᱵᱚᱞᱮ ᱯᱷᱩᱴᱵᱚᱞ ᱜᱮᱠᱚ ᱜᱟᱛᱮᱜᱼᱟ ᱟᱫᱚ ᱠᱚᱲᱟ ᱠᱚᱫᱚ ᱵᱟᱹᱧ ᱠᱩᱞᱤᱭᱟᱠᱟᱫ ᱠᱚᱣᱟ ᱟᱫᱚ ᱠᱚᱲᱟ ᱠᱚ ᱜᱟᱞᱢᱟᱨᱟᱣ ᱦᱩᱭᱩᱜᱼᱟ ᱟᱫᱚ ᱠᱩᱞᱤ ᱵᱩᱡᱷᱟᱹᱣ ᱠᱟᱛᱮᱫ ᱞᱟᱹᱭᱟᱢᱟ ᱟᱞᱮ ᱱᱤᱭᱟᱹ ᱠᱚᱨᱮᱫ ᱱᱤᱭᱟᱹ ᱠᱚᱨᱮ ᱦᱩᱭ ᱵᱟᱲᱟᱜᱼᱟ ᱵᱚᱞ ᱦᱟᱛᱮᱜ ᱱᱤᱭᱟᱹ ᱠᱚᱨᱮᱞᱮ ᱫᱟᱹᱲ ᱵᱟᱲᱟᱭᱟ ᱥᱟᱺᱜᱤᱧ ᱥᱮᱫ ᱫᱚ ᱟᱞᱮ ᱠᱳᱪ ᱢᱟᱥᱴᱟᱨ ᱠᱚ ᱵᱟᱹᱱᱩᱜ ᱠᱚᱛᱟᱞᱮᱭᱟ ᱛᱚ ᱟᱫᱚ ᱤᱱᱟᱹᱜ ᱵᱟᱞᱮ ᱥᱮᱱ ᱫᱟᱲᱮᱜ ᱛᱮ ᱵᱟᱞᱮ ᱫᱟᱲᱮᱭᱟᱜᱼᱟ ᱚᱱᱟᱛᱮ ᱢᱟᱥᱴᱟᱨ ᱠᱚ ᱵᱟᱹᱱᱩᱜ ᱠᱚᱛᱮ ᱟᱞᱮ ᱛᱮᱜᱮᱞᱮ ᱯᱨᱮᱠᱴᱤᱥᱚᱜᱼᱟ ᱟᱞᱮ ᱛᱮᱜᱮ ᱡᱟᱦᱟᱱᱟᱜ ᱜᱮ ᱡᱚᱛᱚ ᱚᱱᱟᱛᱮ ᱚᱱᱟᱢᱟ ᱟᱹᱰᱤ ᱚᱱᱟ ᱚᱱᱟᱢᱟ ᱟᱹᱰᱤ ᱱᱟᱯᱟᱭ ᱠᱟᱛᱷᱟᱢ ᱢᱮᱱᱮᱫ ᱠᱟᱱ ᱚᱱᱟᱢᱟ ᱦᱩᱭ ᱞᱮᱱᱢᱟ ᱟᱵᱟᱨ ᱟᱞᱮ ᱞᱟᱦᱟ ᱥᱮᱫᱞᱮ ᱥᱮᱱ ᱫᱟᱲᱮᱭᱟᱜᱼᱟ ᱚᱱᱟᱢᱟ

ᱤᱱᱟᱹᱜ ᱢᱚᱡᱮᱢ ᱠᱷᱚᱡᱮᱫ ᱠᱚᱣᱟ

ᱟᱞᱮ ᱫᱚ ᱚᱱᱮ ᱚᱱᱠᱟ ᱛᱮ ᱠᱳᱪ ᱢᱟᱥᱴᱟᱨ ᱦᱚᱸ ᱪᱤᱞᱤ ᱦᱚᱸ ᱵᱟᱹᱱᱩᱜ ᱠᱚᱛᱟᱞᱮᱭᱟ ᱟᱫᱚ ᱚᱱᱟᱛᱮ ᱟᱞᱮ ᱞᱟᱹᱴᱩ ᱥᱮᱫ ᱫᱚ ᱵᱟᱞᱮ ᱪᱟᱞᱟᱜ ᱠᱟᱱᱟ ᱱᱤᱭᱟᱹ ᱠᱚᱨᱮᱞᱮ ᱫᱚᱦᱚ ᱵᱟᱲᱟᱭᱟ ᱤᱱᱟᱹᱜᱮ ᱟᱨ ᱦᱟᱱᱛᱮ ᱫᱚ ᱵᱟᱞᱮ ᱫᱟᱲᱮᱠᱚᱜᱼᱟ ᱟᱞᱮᱛᱮᱜᱮᱞᱮ ᱜᱟᱛᱮᱜ ᱟᱛᱚ ᱦᱮᱸ ᱥᱮ ᱚᱱᱟᱢᱟᱞᱮ ᱵᱷᱟᱜᱮ ᱟᱢᱮᱢ ᱦᱮᱡ ᱞᱮᱱᱠᱷᱟᱱ ᱢᱟ ᱡᱚᱛᱚ ᱦᱚᱲ ᱚᱱᱟ ᱵᱟᱨ ᱞᱟᱦᱟᱥᱮᱫᱪᱟᱞᱟᱜ ᱞᱟᱹᱜᱤᱫ ᱵᱚᱱ ᱤᱭᱟᱹᱜᱼᱟ ᱯᱨᱮᱠᱴᱤᱥ ᱟᱵᱟᱨ ᱡᱟᱹᱥᱛᱤ ᱚᱱᱟᱢᱟ ᱴᱷᱤᱠᱜᱮᱢ ᱢᱮᱱᱮᱫ ᱠᱟᱱ ᱚᱱᱟᱢᱟ ᱢᱮᱛᱟᱠᱚ ᱠᱚᱲᱟ ᱠᱚᱧ ᱢᱮᱛᱟ ᱠᱚᱣᱟ ᱦᱮᱸ ᱴᱷᱤᱠ ᱜᱮᱭᱟ ᱦᱮᱸ ᱴᱷᱤᱠ ᱜᱮᱭᱟᱹᱧ ᱞᱟᱹᱭᱟᱠᱚᱣᱟ